ᱥᱟᱪᱟᱨᱦᱮᱫ ᱫᱩᱨᱤᱵᱽ ᱠᱷᱚᱱᱤᱡᱽ ᱜᱮᱥ ᱥᱩᱱᱩᱢ ᱮᱢᱟᱱ ᱠᱚ ᱫᱚᱨᱭᱟ ᱵᱷᱤᱛᱨᱤ ᱠᱚᱨᱮ ᱢᱮᱱᱟᱜ ᱚᱛ ᱦᱟᱥᱟ ᱫᱟᱜ ᱫᱟᱨᱮ ᱱᱟᱹᱲᱤ ᱠᱚ ᱚᱱᱟ ᱠᱚ ᱥᱮᱭᱟ ᱪᱟᱵᱟᱜᱼᱟ ᱛᱟᱢ ᱚᱱᱟ ᱜᱮ ᱫᱷᱤᱨᱤ ᱪᱟᱹᱴᱟᱹᱱᱤ ᱠᱚᱨᱮ ᱛᱟᱯᱩᱜ ᱠᱚᱜᱼᱟ ᱟᱨ ᱚᱱᱟ ᱜᱮ ᱢᱤᱥᱤᱱ ᱛᱮ ᱵᱟᱦᱨᱮ ᱠᱚ ᱚᱰᱚᱠᱟ ᱥᱟᱪᱟᱨᱦᱮᱫ ᱫᱩᱨᱤᱵᱽ ᱫᱚ ᱟᱹᱰᱤ ᱵᱟᱹᱲᱛᱤ ᱞᱟᱹᱠᱛᱤ ᱢᱮᱱᱟᱜᱼᱟ ᱟᱨ ᱱᱚᱣᱟ ᱫᱚ ᱫᱷᱟᱹᱨᱛᱤ ᱨᱮ ᱜᱚᱴᱟ ᱯᱟᱲᱟᱜᱮ ᱯᱟᱥᱱᱟᱣ ᱟᱠᱟᱱᱟ ᱢᱮᱱᱠᱷᱟᱱ ᱠᱤᱪᱷᱩ ᱜᱟᱱ ᱡᱟᱭᱜᱟ ᱠᱷᱚᱱ ᱜᱮ ᱱᱚᱣᱟ ᱫᱩᱨᱤᱵᱽ ᱫᱚᱠᱚ ᱚᱰᱚᱠᱟ ᱥᱟᱪᱟᱨᱦᱮᱫ ᱫᱩᱨᱤᱵᱽ ᱫᱚ ᱚᱱᱟ ᱡᱤᱱᱤᱥ ᱠᱟᱱᱟ ᱡᱟᱦᱟᱸ ᱫᱚ ᱡᱟᱹ ᱥᱟᱪᱟᱨᱮ ᱨᱮ ᱧᱟᱢᱚᱜᱼᱟ ᱟᱨ ᱱᱚᱣᱟ ᱫᱚ ᱢᱟᱹᱱᱢᱤ ᱠᱚ ᱞᱟᱹᱜᱤᱫ ᱟᱹᱰᱤ ᱞᱟᱹᱠᱛᱤᱭᱟᱱ ᱡᱤᱱᱤᱥ ᱠᱟᱱᱟ ᱱᱚᱣᱟ ᱨᱮᱫᱚ ᱫᱟᱜ ᱦᱚᱭ ᱚᱛ ᱦᱟᱥᱟ ᱡᱤᱵᱽ ᱡᱤᱭᱟᱹᱞᱤ ᱠᱷᱟᱱᱤᱡᱽ ᱮᱢᱟᱱ ᱠᱚᱦᱚᱸ ᱢᱮᱱᱟᱜᱼᱟ ᱱᱚᱣᱟ ᱫᱷᱟᱹᱨᱛᱤ ᱠᱷᱚᱱ ᱚᱯᱮᱞᱮᱠᱟᱱ ᱡᱤᱣᱤᱭᱟᱱ ᱡᱤᱱᱤᱥ ᱟᱨ ᱵᱮᱡᱤᱣᱤᱟᱱ ᱡᱤᱱᱤᱥ ᱨᱮ ᱦᱟᱹᱴᱤᱧ ᱟᱠᱟᱱᱟ ᱡᱟᱦᱟᱸ ᱱᱚᱣᱟ ᱠᱷᱩᱱᱤᱡᱽ ᱟᱨ ᱜᱮᱥ ᱥᱩᱱᱩᱢ ᱠᱚ ᱞᱟᱹᱠᱛᱤᱭᱟᱱ ᱦᱤᱥᱟᱹᱵᱽ ᱛᱮ ᱠᱷᱚᱨᱚᱪ ᱞᱮᱠᱷᱟᱱ ᱟᱹᱰᱤ ᱱᱟᱯᱟᱭᱚᱜᱼᱟ ᱚᱱᱠᱟ ᱫᱚ ᱱᱚᱣᱟ ᱫᱚᱦᱲᱟ ᱠᱚ ᱵᱮᱱᱟᱣ ᱫᱟᱲᱮᱭᱟᱜᱼᱟ ᱢᱮᱱᱠᱷᱟᱱ ᱡᱟᱦᱟᱸ ᱡᱟᱦᱟᱸ ᱚᱱᱟ ᱵᱮᱱᱟᱣ ᱨᱮ ᱟᱹᱰᱤ ᱟᱭᱢᱟ ᱥᱮᱨᱢᱟ ᱞᱟᱜᱟᱜ ᱠᱟᱱᱟ ᱚᱱᱟᱛᱮ ᱩᱛᱟᱹᱦᱟᱹᱞᱤ ᱠᱷᱚᱨᱚᱪ ᱫᱚ ᱮᱠᱟᱞᱜᱮ ᱢᱟᱱᱟ ᱜᱮᱭᱟ ᱟᱨ ᱱᱚᱣᱟ ᱫᱩᱨᱤᱵᱽ ᱡᱟᱦᱟᱸ ᱞᱮᱠᱟ ᱵᱮᱱᱟᱜ ᱨᱮ ᱟᱭᱢᱟ ᱵᱚᱪᱷᱚᱨ ᱥᱮᱨᱢᱟ ᱞᱟᱜᱟᱜ ᱠᱟᱱᱟ ᱚᱱᱟᱛᱮ ᱱᱚᱣᱟ ᱫᱚ ᱡᱟᱦᱟᱸ ᱛᱤᱱᱟᱹᱜ ᱞᱟᱹᱠᱛᱤᱜᱼᱟ ᱩᱱᱟᱹᱜ ᱵᱮᱵᱚᱦᱟᱨ ᱞᱮᱠᱷᱟᱱ ᱫᱚ ᱟᱹᱰᱤ ᱱᱟᱯᱟᱭᱚᱜᱼᱟ